ᱱᱚᱣᱟ ᱵᱷᱟᱨᱚᱛ ᱨᱮᱭᱟᱜ ᱡᱷᱟᱲᱠᱷᱚᱸᱰ ᱨᱟᱡᱽ ᱯᱟᱹᱠᱩᱲ ᱡᱮᱞᱟᱨᱮ ᱱᱚᱠᱟ ᱢᱚᱦᱮᱥᱯᱩᱨ ᱯᱨᱚᱠᱷᱚᱸᱰ ᱨᱮ ᱱᱚᱝᱠᱟ ᱱᱚᱝᱠᱟᱱ ᱥᱟᱸᱜᱷᱟᱨᱤᱭᱟᱹ ᱠᱚ ᱦᱤᱡᱩᱜ ᱠᱟᱱᱟ ᱥᱮ ᱜᱳᱴᱟ ᱱᱚᱣᱟ ᱟᱰᱮ ᱯᱟᱥᱮ ᱠᱚ ᱫᱟᱬᱟ ᱠᱮᱫᱟ ᱥᱮ ᱱᱚᱣᱟ ᱨᱮᱫᱚ ᱟᱭᱢᱟ ᱠᱤᱪᱷᱩ ᱵᱚᱞᱮ ᱥᱩᱵᱤᱫᱷᱟ ᱢᱮᱱᱟᱜ ᱠᱟᱫᱟ ᱪᱮᱫᱟᱜ ᱥᱮ ᱴᱳᱴᱳ ᱵᱷᱟᱲᱟ ᱦᱚᱸ ᱠᱚᱢ ᱜᱮᱭᱟ ᱟᱨ ᱨᱤᱠᱥᱟ ᱵᱷᱟᱲᱟ ᱠᱚᱦᱚᱸ ᱠᱚᱢ ᱜᱮᱭᱟ ᱟᱨ ᱥᱩᱨ ᱥᱟᱺᱜᱤᱧ ᱪᱟᱞᱟᱜ ᱦᱤᱡᱩᱜ ᱵᱷᱟᱲᱟ ᱠᱚᱦᱚᱸ ᱠᱚᱢᱜᱮ ᱞᱟᱜᱟᱜᱼᱟ ᱚᱱᱟᱛᱮ ᱥᱟᱸᱜᱷᱟᱨᱤᱭᱟᱹ ᱱᱚᱣᱟ ᱠᱚᱨᱮ ᱦᱚᱸ ᱟᱹᱰᱤ ᱫᱟᱬᱟ ᱜᱮ ᱠᱚ ᱫᱟᱬᱟ ᱛᱤᱭᱳᱜ ᱠᱟᱫᱟ ᱟᱨ ᱟᱹᱰᱤ ᱢᱚᱡᱽ ᱜᱮᱠᱚ ᱵᱩᱡᱷᱟᱹᱣ ᱠᱟᱫᱟ ᱟᱨ ᱦᱮᱡ ᱠᱟᱛᱮᱫ ᱦᱚᱸ ᱩᱱᱠᱩ ᱥᱟᱯᱛᱟ ᱫᱚ ᱪᱮᱫ ᱱᱚᱣᱟ ᱠᱷᱚᱡ ᱰᱷᱮᱹᱨ ᱫᱚᱥ ᱯᱚᱸᱫᱽᱨᱚ ᱫᱤᱱ ᱩᱱᱠᱩ ᱛᱟᱦᱮᱸ ᱠᱟᱱᱟ ᱟᱨ ᱱᱚᱣᱟ ᱵᱷᱚᱜᱽᱱᱟᱰᱤ ᱚᱱᱟ ᱠᱚᱨᱮ ᱜᱳᱴᱟ ᱴᱮᱠᱥᱤ ᱵᱷᱟᱲᱟ ᱠᱟᱛᱮᱫ ᱠᱚ ᱪᱟᱞᱟᱜᱼᱟ ᱟᱨ ᱥᱟᱸᱜᱷᱟᱨᱤᱭᱟᱹ ᱟᱨ ᱱᱚᱝᱠᱟ ᱟᱹᱰᱤ ᱟᱭᱢᱟ ᱟᱭᱢᱟ ᱥᱩᱵᱤᱫᱷᱟ ᱢᱮᱱᱟᱜ ᱠᱟᱫᱟ ᱱᱚᱣᱟ ᱢᱚᱦᱮᱥᱯᱩᱨ ᱯᱨᱚᱠᱷᱚᱸᱰ ᱨᱮ ᱟᱨ ᱜᱟᱹᱰᱤ ᱠᱚᱦᱚᱸ ᱴᱮᱠᱥᱤ ᱥᱮ ᱚᱴᱳ ᱨᱤᱠᱥᱟ ᱠᱚ ᱱᱚᱣᱟ ᱠᱚᱦᱚᱸ ᱟᱹᱰᱤ ᱠᱟᱡᱟᱠ ᱜᱮ ᱢᱮᱱᱟᱜᱼᱟ ᱡᱟᱦᱟᱱ ᱪᱟᱞᱟᱜ ᱦᱤᱡᱩᱜ ᱨᱮᱱᱟᱜ ᱠᱚᱥᱴᱚ ᱜᱮ ᱵᱟᱹᱱᱩᱜᱼᱟ ᱟᱨ ᱢᱚᱡᱽ ᱱᱟᱯᱟᱭ ᱜᱮ ᱡᱚᱛᱚ ᱢᱮᱱᱟᱜ ᱠᱟᱫᱟ ᱟᱨ ᱱᱚᱣᱟᱜᱤᱧ ᱢᱮᱱ ᱠᱮᱭᱟ ᱫᱟᱜ ᱠᱚᱞ ᱦᱚᱸ ᱢᱚᱡᱽ ᱜᱮ ᱢᱮᱱᱟᱜᱼᱟ ᱟᱨ ᱦᱟᱴ ᱵᱟᱡᱟᱨ ᱦᱚᱸ ᱥᱩᱨ ᱨᱮᱜᱮ ᱢᱮᱱᱟᱜᱼᱟ ᱟᱨ ᱡᱚᱛᱚ ᱥᱚᱢᱚᱭ ᱜᱮ ᱵᱟᱥ ᱠᱚ ᱴᱮᱠᱥᱤ ᱠᱚ ᱚᱴᱳ ᱨᱤᱠᱥᱟ ᱠᱚ ᱡᱚᱛᱚ ᱥᱚᱢᱚᱭ ᱜᱮ ᱟᱞᱮ ᱥᱮᱫ ᱨᱮᱫᱚ ᱢᱤᱫ ᱥᱚᱢᱚᱭ ᱜᱮ ᱧᱟᱢᱚᱜᱼᱟ ᱟᱨ ᱢᱚᱡᱽ ᱜᱮᱞᱮ ᱪᱟᱞᱟᱜ ᱦᱤᱡᱩᱜᱼᱟ